ᱟᱞᱮᱫᱚ ᱰᱮᱠᱪᱤ ᱨᱮᱞᱮ ᱫᱟᱠᱟᱭᱟ ᱛᱚ ᱞᱩᱭᱦᱟᱹ ᱨᱮᱞᱮ ᱩᱛᱩᱭᱟ ᱟᱨ ᱵᱤᱱᱴᱷᱤᱞᱮ ᱵᱮᱵᱚᱦᱟᱨᱟ ᱪᱟᱹᱠᱩ ᱠᱚᱫᱚ ᱪᱷᱩᱨᱤ ᱠᱚᱫᱚ ᱵᱟᱞᱮ ᱵᱮᱵᱚᱦᱟᱨᱟ ᱚᱱᱟ ᱵᱤᱱᱴᱷᱤ ᱛᱮ ᱟᱲᱟᱜ ᱜᱮᱫ ᱟᱹᱞᱩ ᱜᱮᱛ ᱡᱤᱞ ᱜᱮᱫ ᱦᱟᱹᱠᱩ ᱜᱮᱫ ᱢᱟᱱᱮ ᱥᱚᱵᱽ ᱥᱚᱢᱚᱭ ᱵᱷᱤᱱᱴᱤ ᱜᱮ ᱤᱧᱫᱚ ᱞᱟᱜᱟᱣ ᱤᱧᱟᱹ ᱟᱨ ᱵᱷᱤᱱᱴᱷᱤ ᱛᱮᱜᱮ ᱤᱧᱫᱚ ᱟᱹᱰᱤ ᱢᱚᱡᱽ ᱤᱧ ᱜᱮᱫ ᱫᱟᱲᱮᱭᱟᱜᱼᱟ ᱪᱟᱹᱠᱩ ᱛᱮᱫᱚ ᱵᱟᱹᱧ ᱜᱮᱫ ᱫᱟᱲᱮᱭᱟᱜᱼᱟ ᱟᱨ ᱫᱟᱠᱟ ᱩᱛᱩ ᱤᱥᱤᱱ ᱯᱚᱨᱮ ᱫᱚ ᱠᱟᱸᱥᱟ ᱛᱷᱟᱹᱨᱤ ᱨᱮᱜᱮᱧ ᱞᱩᱭᱟ ᱠᱟᱸᱥᱟ ᱛᱷᱟᱹᱨᱤ ᱛᱟᱨᱯᱚᱨᱮ ᱜᱤᱞᱟᱹᱥ ᱵᱟᱹᱴᱤᱨᱮ ᱩᱛᱩ ᱜᱤᱞᱟᱹᱥ ᱨᱮ ᱫᱟᱜ ᱛᱷᱟᱹᱨᱤ ᱨᱮ ᱫᱟᱠᱟ ᱟᱨ ᱫᱩᱲᱩᱵ ᱯᱟᱱᱛᱮ ᱠᱟᱛᱮᱫ ᱞᱮ ᱡᱚᱢᱟ